ᱦᱮᱸ ᱤᱧ ᱢᱤᱫᱴᱟᱝ ᱜᱟᱫᱮᱞ ᱥᱟᱞᱟᱜ ᱟᱨ ᱵᱟᱝ ᱢᱤᱫᱴᱟᱝ ᱡᱚᱴᱟᱣ ᱥᱟᱞᱟᱜ ᱫᱟᱬᱟᱱ ᱥᱮᱱ ᱟᱠᱟᱱ ᱜᱮᱭᱟ ᱡᱟᱦᱟᱸ ᱜᱮ ᱡᱟᱛᱨᱟ ᱦᱩᱭᱩᱜ ᱯᱟᱛᱟ ᱦᱩᱭᱩᱜ ᱮᱱᱮᱡ ᱦᱩᱭᱩᱜ ᱥᱮᱨᱮᱧ ᱦᱩᱭᱩᱜ ᱜᱟᱛᱮ ᱥᱟᱶ ᱜᱟᱫᱮᱞ ᱥᱟᱶ ᱫᱟᱬᱟᱱ ᱟᱹᱰᱤ ᱜᱤᱧ ᱠᱩᱥᱤᱜᱼᱟ ᱟᱨ ᱚᱱᱠᱟ ᱮᱠᱞᱟ ᱛᱚᱠᱞᱟ ᱫᱟᱬᱟᱱ ᱫᱚ ᱰᱷᱮᱹᱨ ᱵᱟᱹᱧ ᱠᱩᱥᱤᱜᱼᱟ ᱪᱮᱠᱟᱛᱮ ᱮᱠᱞᱟ ᱛᱚᱠᱞᱟ ᱡᱟᱛᱛᱨᱟ ᱟᱨ ᱵᱟᱝᱢᱟ ᱯᱟᱛᱟ ᱮᱱᱮᱡ ᱥᱮᱨᱮᱧ ᱦᱟᱴ ᱯᱟᱛᱟ ᱮᱠᱞᱟ ᱛᱚᱯᱞᱟ ᱫᱚ ᱨᱟᱹᱥᱠᱟᱹ ᱵᱟᱭ ᱵᱩᱡᱷᱟᱹᱜᱼᱟ ᱚᱱᱟᱛᱮ ᱜᱟᱛᱮ ᱠᱚ ᱥᱟᱶ ᱡᱚᱴᱟᱣ ᱠᱚ ᱥᱟᱶ ᱜᱟᱫᱮᱞ ᱠᱚ ᱥᱟᱶ ᱥᱮᱱᱚᱜ ᱟᱹᱰᱤ ᱛᱮᱫ ᱤᱧ ᱠᱩᱥᱤᱭᱟᱜᱼᱟ ᱟᱨ ᱟᱹᱰᱤ ᱛᱮᱫ ᱤᱧ ᱨᱟᱹᱥᱠᱟᱹᱜᱼᱟ